ᱤᱧ ᱨᱟᱵᱟᱝᱤᱧ ᱠᱩᱥᱤᱭᱟᱜᱼᱟ ᱨᱟᱵᱟᱝ ᱨᱮᱫᱚ ᱡᱟᱦᱟᱸ ᱛᱤᱱᱟᱹᱜ ᱨᱟᱵᱟᱝ ᱨᱮᱦᱚᱸ ᱟᱢ ᱥᱩᱭᱟᱹᱴᱟᱨ ᱠᱚ ᱦᱚᱨᱚᱜ ᱠᱟᱛᱮ ᱮᱢ ᱫᱟᱬᱟ ᱫᱟᱲᱮᱭᱟᱜᱼᱟ ᱚᱱᱟ ᱞᱟᱜᱤᱫ ᱤᱧ ᱨᱟᱵᱟᱝᱤᱧ ᱠᱩᱥᱤᱭᱟᱜᱼᱟ